ᱢᱮᱱ ᱞᱮᱠᱷᱟᱱ ᱤᱧᱟᱹᱜ ᱴᱚᱴᱷᱟ ᱨᱮ ᱟᱭᱢᱟᱜᱟᱱ ᱜᱟᱛᱟᱠ ᱨᱮᱱ ᱢᱟᱹᱱᱢᱤ ᱜᱮ ᱢᱮᱱᱟᱜ ᱠᱚᱣᱟ ᱩᱱᱠᱩ ᱠᱚ ᱢᱩᱫᱽ ᱨᱮᱱ ᱢᱤᱫ ᱵᱟᱨ ᱢᱟᱹᱱᱢᱤ ᱥᱮ ᱢᱤᱫ ᱵᱟᱨ ᱜᱟᱛᱟᱠ ᱨᱮᱱ ᱦᱚᱲ ᱠᱚᱣᱟᱜ ᱯᱟᱹᱨᱤᱥᱤᱧ ᱞᱟᱹᱭᱟ ᱩᱱᱠᱩ ᱠᱚᱫᱚ ᱢᱚᱱᱰᱚᱞ ᱯᱟᱛᱨᱚ ᱯᱟᱣᱨᱤ ᱟᱨ ᱤᱧᱟᱹᱜ ᱴᱚᱴᱷᱟ ᱨᱮᱱ ᱱᱩᱠᱩ ᱠᱚ ᱠᱷᱚᱱ ᱟᱨᱦᱚᱸ ᱢᱮᱱᱟᱜ ᱠᱚᱣᱟ ᱟᱨ ᱢᱮᱱ ᱜᱟᱱᱚᱜ ᱟ ᱡᱟᱹᱥᱛᱤ ᱠᱟᱭ ᱛᱮ ᱫᱩᱲᱩᱵ ᱵᱮᱨᱮᱫ ᱫᱟᱜ ᱞᱩ ᱛᱩᱯᱩᱱ ᱟᱨᱦᱚᱸ ᱟᱭᱢᱟ ᱮᱢᱟᱱ ᱮᱢᱟᱱ ᱠᱟᱹᱢᱤ ᱫᱚ ᱱᱩᱠᱩ ᱵᱟᱣᱨᱤ ᱤᱧᱟᱹᱜ ᱴᱚᱞᱟ ᱨᱮ ᱟᱹᱰᱤ ᱡᱟᱹᱥᱛᱤ ᱢᱮᱱᱟᱜ ᱠᱚᱛᱮ ᱱᱩᱠᱩ ᱠᱚ ᱥᱟᱶ ᱛᱮᱫᱚ ᱟᱹᱰᱤ ᱡᱟᱥᱛᱤ ᱜᱮ ᱡᱚᱜᱟᱡᱚᱜᱽ ᱫᱚ ᱦᱩᱭᱩᱜ ᱛᱤᱧ ᱜᱤᱭᱟ